ᱤᱧ ᱫᱚ ᱚᱱᱮ ᱠᱨᱤᱥᱤ ᱫᱚᱯᱛᱚᱨ ᱠᱷᱚᱡ ᱤᱧ ᱦᱮᱡ ᱠᱟᱱᱟ ᱢᱩᱨᱥᱤ ᱫᱟᱵᱟᱫᱽ ᱡᱮᱞᱟ ᱠᱷᱚᱡ ᱟᱢ ᱫᱚ ᱚᱱᱮ ᱪᱟᱥᱤ ᱵᱟᱥᱤ ᱦᱚᱲ ᱠᱚ ᱞᱟᱹᱭᱮᱜ ᱢᱮᱭᱟ ᱛᱚ ᱟᱫᱚ ᱪᱮᱫ ᱪᱮᱫ ᱠᱚ ᱱᱤᱭᱟᱹ ᱵᱚᱪᱷᱚᱨ ᱦᱚᱸᱜ ᱚᱭ ᱡᱚᱢ ᱪᱟᱥᱮᱫ ᱛᱟᱵᱚᱱᱟ ᱦᱮᱸ ᱟᱨ ᱥᱚᱵᱽᱡᱤ ᱵᱟᱵᱚᱫᱽ ᱫᱚ ᱟᱢᱴᱷᱮᱡ ᱫᱚ ᱵᱷᱟᱜᱤ ᱤᱛᱟᱹ ᱪᱟᱨᱟ ᱠᱚ ᱪᱮᱜ ᱠᱚ ᱢᱮᱱᱟᱜᱼᱟ ᱟᱨ ᱵᱟᱠᱷᱟᱡ ᱫᱚ ᱟᱢ ᱴᱷᱮᱡ ᱚᱱᱟ ᱪᱟᱨᱟ ᱤᱛᱟᱹ ᱟᱜᱩᱧ ᱪᱟᱞᱟᱜᱼᱟ ᱟᱨ ᱧᱮᱞ ᱦᱚᱸᱧ ᱧᱮᱞ ᱟᱜᱩᱭ ᱛᱟᱢᱟ ᱟᱢ ᱪᱮᱫ ᱞᱮᱠᱟ ᱪᱟᱥᱮᱢ ᱞᱟᱜᱟᱣ ᱟᱠᱟᱫᱟ ᱦᱮᱸ ᱦᱮᱸ ᱪᱟᱞᱟᱜ ᱟᱹᱧ ᱦᱮᱸ ᱦᱮᱸ ᱦᱮᱸ ᱦᱮᱸ ᱟᱫᱚ ᱤᱧ ᱦᱚᱸ ᱟᱢᱴᱷᱮᱡ ᱠᱷᱚᱱ ᱪᱟᱞᱟᱣ ᱠᱟᱛᱮᱜ ᱤᱧ ᱚᱱᱟ ᱤᱛᱟᱹ ᱠᱚᱧ ᱠᱟᱞᱮᱠᱥᱮᱱ ᱟᱜᱩᱭᱟ ᱟᱨ ᱱᱤᱭᱟᱹ ᱟᱞᱮ ᱴᱚᱴᱷᱟ ᱠᱚᱨᱮᱞᱮ ᱪᱟᱥ ᱟᱞᱮ ᱟᱨ ᱟᱢ ᱪᱮᱜ ᱞᱮᱠᱟ ᱵᱷᱟᱜᱤᱢ ᱟᱨᱡᱟᱣ ᱮ ᱫᱟ ᱥᱮᱢ ᱟᱠᱷᱨᱤᱧ ᱮᱫᱟ ᱚᱱᱟ ᱜᱮ ᱟᱞᱮ ᱦᱚᱸ ᱱᱚᱛᱮ ᱟᱨᱠᱤ ᱟᱨᱡᱟᱣ ᱠᱟᱛᱮᱫ ᱟᱢ ᱞᱮᱠᱟ ᱞᱮ ᱟᱠᱷᱨᱤᱧ ᱫᱟᱲᱮᱭᱟᱜᱼᱟ ᱚᱱᱟᱜᱮ ᱟᱨᱠᱤ ᱟᱨ ᱡᱟᱛᱮ ᱟᱢ ᱡᱮᱢᱚᱱ ᱵᱮᱵᱥᱟ ᱠᱟᱛᱮᱜ ᱦᱟᱱᱟ ᱱᱚᱣᱟᱢ ᱠᱚᱨᱟᱣᱮᱜ ᱠᱟᱱᱟᱢ ᱟᱞᱮ ᱦᱚᱸ ᱱᱚᱛᱮ ᱚᱝᱠᱟᱜᱮ ᱟᱞᱮ ᱦᱚᱸᱞᱮ ᱪᱟᱥ ᱵᱟᱥ ᱠᱟᱛᱮᱜ ᱟᱨᱡᱟᱣ ᱠᱟᱛᱮᱜ ᱟᱠᱷᱨᱤᱧ ᱠᱟᱛᱮᱫ ᱟᱞᱮ ᱦᱚᱸ ᱟᱢ ᱞᱮᱠᱟᱞᱮ ᱞᱟᱹᱴᱩ ᱥᱮᱫ ᱞᱮ ᱥᱮᱱᱚᱜᱼᱟ ᱦᱮᱸ ᱦᱮᱸ ᱦᱮᱸ ᱦᱮᱸ ᱦᱚᱭ ᱟᱹᱰᱤ ᱢᱚᱸᱡᱽ ᱮᱢ ᱠᱟᱢᱤᱭᱮᱫ ᱠᱟᱱᱟ ᱚᱱᱟᱜᱮ ᱤᱧ ᱦᱚᱸ ᱠᱷᱟᱞᱤ ᱢᱤᱜᱫᱤᱱ ᱤᱧ ᱪᱟᱞᱟᱜᱼᱟ ᱟᱨ ᱤᱧ ᱧᱮᱞ ᱟᱜᱩᱭ ᱛᱟᱢᱟ ᱟᱨᱮᱧ ᱠᱟᱱᱮᱠᱥᱮᱱ ᱟᱜᱩᱭᱟ ᱟᱢ ᱴᱷᱮᱡ ᱠᱷᱚᱡ ᱤᱛᱟᱹ ᱠᱚ ᱡᱷᱚᱛᱚ ᱦᱮᱸ ᱦᱮᱸ ᱚᱱᱟᱜᱮ ᱪᱟᱞᱟᱜ ᱟᱹᱧ ᱢᱤᱜᱫᱤᱱ ᱟᱨᱮᱧ ᱠᱟᱱᱮᱠᱥᱮᱱ ᱟᱜᱩᱭ ᱛᱟᱢᱟ ᱟᱢ ᱴᱷᱮᱡ ᱤᱛᱟᱹ ᱠᱚ ᱪᱟᱞᱟᱜ ᱟᱹᱧ ᱦᱟᱸᱜ ᱢᱤᱜᱫᱤᱱ ᱤᱧ ᱞᱟᱹᱭ ᱟᱢᱟ ᱦᱟᱸᱜ ᱡᱮᱫᱤᱱ ᱤᱧ ᱪᱟᱞᱟᱜᱼᱟ ᱯᱷᱳᱱ ᱠᱟᱛᱮᱫ ᱤᱧ ᱞᱟᱹᱭ ᱟᱢᱟ ᱦᱟᱸᱜ ᱦᱮᱸ ᱦᱮᱸ ᱢᱟ ᱛᱟᱦᱞᱮ ᱤᱱᱠᱟᱜᱮ ᱦᱮᱸ ᱦᱮᱸ